ᱟᱞᱮ ᱫᱚ ᱟᱛᱳ ᱫᱤᱥᱚᱢ ᱨᱮᱫᱚ ᱡᱮ ᱟᱞᱮᱭᱟᱜ ᱫᱚ ᱰᱷᱟᱝᱠᱚᱲ ᱠᱚ ᱠᱩᱧ ᱠᱚ ᱵᱟᱹᱪᱩᱜ ᱟᱠᱟᱜᱼᱟ ᱮᱠᱷᱟᱱ ᱮᱞᱮᱫᱚ ᱯᱚᱪᱟᱭᱮᱛ ᱨᱮ ᱥᱮᱱᱚ ᱠᱟᱛᱮ ᱚᱸᱰᱮ ᱞᱮ ᱡᱟᱱᱟᱣ ᱟᱠᱚᱣᱟ ᱡᱮ ᱟᱞᱮᱫᱚ ᱫᱚᱢᱮ ᱫᱟᱜ ᱞᱮ ᱠᱚᱥᱴᱚᱜ ᱠᱟᱱᱟ ᱧᱩ ᱫᱟᱜ ᱡᱚᱢ ᱫᱟᱜ ᱮᱱᱠᱷᱟᱱ ᱚᱸᱰᱮ ᱠᱷᱚᱱ ᱜᱮ ᱟᱞᱮ ᱫᱚᱞᱮ ᱢᱮᱛᱟ ᱦᱟᱠᱚᱣᱟ ᱟᱞᱮ ᱫᱚ ᱵᱮᱱᱟᱣ ᱟᱞᱮᱯᱮ ᱚᱠᱟᱨᱮᱞᱮ ᱧᱢᱟ ᱮᱱᱠᱷᱟᱱ ᱫᱚ ᱟᱞᱮ ᱫᱚ ᱚᱸᱰᱮᱞᱮ ᱢᱮᱱ ᱞᱮᱠᱷᱟᱱ ᱜᱮ ᱰᱷᱟᱝᱠᱚᱲ ᱠᱚᱦᱚᱸ ᱠᱚ ᱵᱮᱱᱟᱣ ᱟᱞᱮᱭᱟ ᱟᱨ ᱟᱦᱟᱨ ᱠᱚᱦᱚᱸ ᱟᱨ ᱱᱚᱜᱼᱚᱸᱭ ᱵᱟᱹᱫᱽ ᱠᱷᱮᱛ ᱠᱚᱦᱚᱸ ᱡᱩᱫᱤ ᱥᱚᱢᱟᱱ ᱵᱟᱭ ᱛᱟᱦᱮᱱᱟ ᱯᱚᱧᱪᱟᱭᱮᱛ ᱨᱮᱜᱮ ᱚᱱᱟ ᱦᱚᱸᱞᱮ ᱢᱮᱛᱟ ᱦᱟᱠᱚᱣᱟ ᱡᱮ ᱟᱞᱮᱭᱟᱜ ᱵᱟᱹᱫᱽ ᱠᱷᱮᱛ ᱫᱚᱢᱮ ᱫᱤᱲᱟᱹᱝ ᱜᱮᱭᱟ ᱱᱚᱣᱟ ᱟᱞᱮ ᱞᱟ ᱦᱚᱪᱚ ᱞᱟᱜᱟᱱ ᱛᱮ ᱟᱞᱮ ᱥᱚᱢᱟ ᱞᱮᱠᱷᱟᱱ ᱞᱮ ᱟᱞᱮᱭᱟᱜ ᱟᱹᱰᱤ ᱱᱟᱯᱟᱭᱚᱜᱼᱟ ᱟᱨ ᱱᱚᱜᱼᱚᱸᱭ ᱥᱚᱲᱚᱠ ᱠᱚᱦᱚᱸ ᱱᱚᱝᱠᱟ ᱛᱮ ᱟᱞᱮ ᱦᱤᱡᱩᱜ ᱥᱮᱱᱚᱜ ᱫᱚᱢᱮᱞᱮ ᱠᱚᱥᱴᱚᱜ ᱠᱟᱱᱟ ᱟᱞᱮ ᱫᱚ ᱱᱚᱣᱟ ᱥᱚᱲᱚᱠ ᱰᱷᱟᱹᱞᱟᱹᱭ ᱟᱞᱮᱯᱮ ᱦᱤᱡᱩᱜ ᱥᱮᱱᱚᱜ ᱟᱹᱰᱤ ᱠᱚᱥᱴᱚ ᱞᱮ ᱵᱩᱡᱷᱟᱹᱣᱮᱜᱼᱟ ᱮᱱᱠᱷᱟᱱ ᱫᱚ ᱯᱚᱧᱪᱟᱭᱮᱛ ᱠᱚᱨᱮᱜᱮ ᱚᱱᱟ ᱠᱚᱦᱚᱸᱞᱮ ᱢᱮᱱᱟ ᱚᱱᱟ ᱠᱚᱞᱮ ᱞᱟᱹᱭᱟ ᱟᱨ ᱱᱚᱜᱼᱚᱸᱭ ᱞᱟᱹᱭᱤᱱ ᱠᱚᱨᱮᱱᱟᱜ ᱦᱚᱸ ᱵᱟᱹᱛᱤ ᱠᱚᱦᱚᱸ ᱡᱩᱫᱤ ᱟᱞᱮ ᱠᱚᱥᱴᱚᱞᱮ ᱵᱩᱡᱷᱟᱹᱣᱟ ᱮᱱᱠᱷᱟᱱ ᱫᱚ ᱚᱱᱟᱠᱚᱫᱚ ᱯᱚᱧᱪᱟᱦᱮᱛ ᱨᱮᱜᱮᱞᱮ ᱞᱟᱹᱭᱟ ᱚᱱᱟ ᱠᱚ ᱱᱚᱣᱟ ᱠᱚ ᱟᱞᱮᱭᱟᱜ ᱚᱵᱷᱟᱵ ᱢᱮᱱᱟᱜᱼᱟ ᱱᱚᱣᱟ ᱠᱚ ᱟᱞᱮᱯᱮ ᱵᱮᱱᱟᱣ ᱟᱞᱮ ᱠᱷᱟᱱ ᱫᱚ ᱨᱮᱸᱜᱮᱡ ᱚᱨᱮᱡ ᱦᱚᱲ ᱟᱹᱰᱤᱞᱮ ᱥᱩᱵᱤᱛᱟᱜᱼᱟ ᱚᱱᱟ ᱞᱟᱜᱟᱱ ᱟᱞᱮ ᱫᱚ ᱡᱟᱦᱟᱱᱟᱜ ᱠᱚ ᱵᱟᱭ ᱦᱩᱭᱩᱜ ᱛᱟᱞᱮᱭᱟ ᱮᱱᱠᱷᱟᱱ ᱫᱚ ᱯᱚᱧᱪᱟᱭᱮᱛ ᱜᱮ ᱥᱮᱱ ᱠᱟᱛᱮᱱ ᱚᱱᱟ ᱠᱚᱞᱮ ᱢᱮᱱᱟ ᱱᱚᱞ ᱠᱚ ᱚᱱᱟ ᱠᱷᱟᱹᱛᱤᱨ ᱜᱮᱠᱚ ᱵᱮᱱᱟᱣ ᱟᱠᱟᱣᱦᱟᱫ ᱞᱮᱭᱟ ᱤᱱᱟᱹᱛᱮ ᱫᱟᱜ ᱠᱚ ᱱᱟᱯᱟᱭ ᱛᱮ ᱟᱞᱮ ᱞᱮ ᱧᱟᱢᱮᱜᱼᱟ ᱚᱱᱟ ᱞᱟᱜᱟᱱ ᱟᱞᱮ ᱫᱚ ᱯᱚᱧᱪᱟᱭᱮᱛ ᱥᱮᱱᱚᱜᱼᱟ